ᱵᱟᱸᱠᱩᱲᱟ ᱦᱚᱱᱚᱛ ᱨᱮ ᱛᱷᱟᱱᱤᱛ ᱵᱤᱨᱤᱫ ᱫᱚ ᱦᱩᱭᱩᱜ ᱠᱟᱱᱟ ᱜᱟᱞᱟᱵᱤᱨᱤᱫ ᱥᱟᱝᱠᱟᱵᱤᱨᱤᱫ ᱟᱨ ᱠᱚᱲᱟᱢ ᱟᱴᱮᱫ ᱵᱤᱨᱤᱫ ᱱᱚᱣᱟ ᱵᱤᱨᱤᱫ ᱨᱮ ᱡᱟᱦᱟᱸ ᱜᱟᱛᱟᱠ ᱨᱮᱱ ᱦᱚᱲ ᱠᱚ ᱫᱤᱱᱟᱹᱢ ᱫᱤᱱ ᱠᱚᱨᱟᱣ ᱟᱹᱜᱩᱭᱮᱫᱟ ᱩᱱᱠᱩ ᱠᱚᱨᱮᱱ ᱦᱚᱲ ᱜᱮ ᱯᱚᱨᱮ ᱛᱮ ᱚᱱᱟ ᱵᱤᱨᱤᱫ ᱫᱚ ᱠᱚ ᱠᱚᱨᱟᱣ ᱤᱫᱤᱭᱮᱫᱟ ᱚᱱᱟᱛᱮ ᱯᱤᱲᱦᱤ ᱠᱮ ᱯᱤᱲᱦᱤ ᱩᱪᱟᱹᱲᱚᱜ ᱠᱟᱱᱟ ᱚᱱᱟ ᱵᱤᱨᱤᱫ ᱨᱮᱭᱟᱜ ᱡᱟᱦᱟᱸ ᱪᱤᱛᱟᱹᱨ ᱠᱚ ᱥᱟᱵ ᱨᱟᱠᱟᱵ ᱮᱫᱟ ᱚᱱᱟ ᱪᱤᱛᱟᱹᱨ ᱧᱮᱞ ᱠᱟᱛᱮ ᱜᱮ ᱵᱩᱡᱷᱟᱹᱜ ᱠᱟᱱᱟ ᱡᱮ ᱱᱚᱣᱟ ᱵᱤᱨᱤᱫ ᱨᱮᱱ ᱵᱤᱨᱤᱫ ᱨᱮᱱ ᱦᱚᱲ ᱫᱚ ᱱᱚᱣᱟ ᱞᱟᱠᱪᱟᱨ ᱥᱮ ᱱᱚᱣᱟ ᱱᱟᱜᱟᱢ ᱠᱚ ᱢᱮᱱᱟᱜ ᱛᱟᱠᱚᱣᱟ ᱚᱱᱟ ᱜᱮ ᱥᱚᱫᱚᱨᱚᱜ ᱠᱟᱱ ᱛᱟᱠᱚᱣᱟ